ᱫᱟᱜ ᱨᱮ ᱯᱟᱭᱨᱟᱜ ᱨᱮᱭᱟᱜ ᱩᱯᱟᱹᱭ ᱫᱚ ᱦᱩᱭᱩᱜ ᱠᱟᱱᱟ ᱡᱮᱢᱚᱱ ᱛᱤ ᱡᱟᱸᱜᱟ ᱠᱚᱵᱚᱱ ᱪᱷᱤᱛᱲᱟᱹᱣ ᱠᱟᱛᱮᱫ ᱫᱟᱜ ᱥᱟᱢᱟᱝ ᱠᱷᱚᱡ ᱚᱨ ᱱᱚᱛᱮ ᱡᱟᱸᱜᱟ ᱠᱚ ᱦᱟᱱᱛᱮ ᱱᱟᱛᱮ ᱴᱟᱵᱟᱴᱩᱵᱩ ᱛᱤ ᱠᱚᱛᱮ ᱫᱟᱜ ᱤᱭᱟᱹ ᱠᱟᱛᱮᱫ ᱦᱚᱸ ᱚᱱᱠᱟᱜᱮ ᱯᱟᱭᱨᱟ ᱨᱟᱠᱟᱵ ᱨᱮᱭᱟᱜ ᱫᱚ ᱤᱭᱟᱹ ᱰᱩᱵᱟᱹ ᱫᱟᱜ ᱠᱷᱚᱱ ᱯᱟᱭᱨᱟ ᱨᱟᱠᱟᱵ ᱫᱟᱲᱮᱭᱟᱜᱼᱟ ᱥᱮ ᱵᱟᱢ ᱩᱱᱩᱢᱚᱜᱼᱟ ᱱᱤᱭᱟᱹ ᱠᱚ ᱤᱭᱟᱹᱜ ᱠᱟᱱᱟ ᱟᱨ ᱞᱮᱸᱡᱮᱛ ᱵᱷᱤᱫᱟᱹᱲ ᱞᱮᱸᱡᱮᱛ ᱵᱷᱤᱫᱟᱹᱲ ᱫᱚ ᱡᱮᱢᱚᱱ ᱞᱟᱹᱴᱩ ᱞᱟᱹᱴᱩ ᱡᱚᱞᱟ ᱠᱚᱨᱮ ᱪᱟᱞᱟᱣ ᱞᱮᱱᱠᱷᱟᱱ ᱫᱚ ᱚᱠᱟ ᱜᱟᱰᱟ ᱤᱭᱟᱹ ᱢᱮᱱᱟᱜᱼᱟ ᱜᱟᱰᱟ ᱠᱚᱨᱮ ᱠᱷᱟᱹᱞᱤᱭ ᱵᱚᱞᱚ ᱫᱟᱲᱮᱭᱟᱜᱼᱟ ᱥᱮ ᱞᱮᱸᱡᱮᱛ ᱡᱤᱱᱤᱥ ᱛᱟᱦᱮᱱᱟ ᱫᱷᱤᱨᱤ ᱠᱚ ᱛᱟᱦᱮᱱᱟ ᱚᱱᱟ ᱠᱚᱨᱮ ᱡᱟᱸᱜᱟ ᱠᱚ ᱨᱟᱹᱯᱩᱫ ᱫᱟᱲᱮᱭᱟᱜᱼᱟ ᱞᱮᱸᱡᱮᱛ ᱵᱷᱤᱫᱟᱹᱲ ᱫᱟᱲᱮᱭᱟᱜ ᱟᱢ ᱩᱵᱟᱹ ᱫᱟᱜ ᱨᱮᱢ ᱩᱱᱩᱢ ᱵᱚᱞᱚ ᱫᱟᱲᱮᱭᱟᱜᱼᱟ ᱮᱭ ᱠᱟᱨᱚᱱ ᱛᱮ ᱨᱤᱠᱥ ᱜᱮᱭᱟ ᱱᱤᱭᱟᱹ ᱠᱚᱨᱮ ᱫᱚ ᱵᱚᱞᱚᱜ ᱫᱚ ᱵᱚᱞᱚ ᱞᱮᱱᱠᱷᱟᱡ ᱦᱚᱭᱛᱳ ᱤᱱᱠᱟ ᱞᱮᱸᱡᱮᱛ ᱵᱷᱤᱸᱫᱟᱹᱲᱮᱱᱟ ᱵᱚᱦᱚᱜ ᱠᱚ ᱯᱟᱲᱟᱜ ᱫᱟᱲᱮᱭᱟ ᱛᱟᱢᱟ